ᱦᱮᱸ ᱦᱮᱞᱳ ᱦᱮᱸ ᱞᱟᱹᱭ ᱵᱮᱱ ᱛᱚ ᱜᱚᱢᱠᱮ ᱦᱮᱸ ᱟᱞᱮ ᱢᱟᱪᱮᱫ ᱦᱤᱥᱟᱹᱵ ᱛᱮ ᱯᱟᱲᱦᱟᱣ ᱢᱟ ᱜᱤᱫᱟᱹᱨ ᱫᱚ ᱴᱷᱤᱠ ᱜᱮᱞᱮ ᱯᱟᱲᱦᱟᱣᱮᱫ ᱠᱚᱣᱟ ᱢᱮᱱᱠᱷᱟᱱ ᱜᱤᱫᱟᱹᱨ ᱡᱚᱠᱷᱚᱱ ᱠᱩᱞᱤ ᱦᱩᱭᱩᱜ ᱠᱟᱱᱟ ᱯᱟᱲᱦᱟᱣ ᱯᱚᱨᱮ ᱩᱱᱨᱮ ᱩᱱᱨᱮ ᱠᱤᱱᱛᱩ ᱟᱵᱮᱱ ᱨᱮᱱ ᱜᱤᱫᱟᱹᱨ ᱫᱚ ᱠᱤᱱᱛᱩ ᱱᱟᱜ ᱠᱟᱛᱷᱟ ᱢᱟᱱᱮ ᱵᱮᱥᱤ ᱠᱟᱛᱷᱟ ᱵᱟᱭ ᱨᱚᱲᱮᱜᱼᱟ ᱟᱫᱚ ᱚᱱᱟ ᱛᱮ ᱛᱤᱱᱟᱹᱜ ᱜᱟᱱᱮ ᱪᱮᱫᱚᱜ ᱠᱟᱱᱟ ᱥᱮ ᱵᱟᱝ ᱪᱮᱫᱚᱜ ᱠᱟᱱᱟ ᱚᱱᱟ ᱠᱤᱱᱛᱩ ᱦᱟᱜ ᱵᱟᱝ ᱵᱩᱡᱽ ᱫᱟᱲᱮᱜ ᱠᱟᱱᱟ ᱩᱱᱟᱹᱜ ᱵᱮᱥᱤ ᱮᱠᱴᱟ ᱵᱟᱭ ᱨᱚᱲ ᱞᱟᱹᱜᱤᱫᱚᱜ ᱠᱟᱱᱟ ᱵᱟᱭ ᱨᱚᱲ ᱜᱚᱞᱯᱚᱭᱮᱫᱟ ᱢᱟᱪᱮᱫ ᱥᱚᱝᱜᱮ ᱟᱫᱚ ᱵᱚᱛᱚᱨᱚᱜ ᱠᱟᱱᱟᱭ ᱥᱮ ᱪᱮᱫ ᱠᱟᱱᱟᱜ ᱦᱟᱜ ᱚᱱᱟ ᱫᱚ ᱟᱹᱣᱨᱤ ᱞᱮ ᱵᱩᱡᱽ ᱴᱷᱤᱠᱟᱹᱱᱟ ᱟᱫᱚ ᱡᱟᱜ ᱜᱮ ᱱᱤᱭᱟᱹ ᱯᱚᱨᱛᱷᱚᱢ ᱥᱮᱢᱤᱥᱴᱟᱨ ᱦᱩᱭᱮᱱᱟ ᱛᱟᱦᱚᱞᱮ ᱠᱷᱟᱱ ᱫᱚ ᱮᱠᱴᱩ ᱯᱚᱨᱮᱨ ᱥᱮᱢᱤᱥᱴᱟᱨ ᱠᱚᱨᱮ ᱮᱠᱴᱩ ᱵᱟᱲᱛᱤ ᱜᱩᱨᱩᱛᱚ ᱠᱟᱛᱮᱫ ᱞᱮ ᱫᱷᱮᱭᱟᱱᱟᱭᱟ ᱡᱟᱛᱮ ᱱᱟᱢᱵᱟᱨ ᱮᱠᱴᱩ ᱵᱷᱟᱜᱮ ᱨᱟᱠᱟᱵ ᱢᱟᱭ ᱥᱮ ᱮᱠᱴᱩ ᱢᱟᱪᱮᱫ ᱥᱚᱜᱮ ᱦᱚᱸ ᱨᱚᱲ ᱜᱚᱞᱯᱚ ᱠᱚᱨᱮ ᱵᱷᱟᱜᱮ ᱠᱚᱨᱟᱣ ᱢᱟ ᱚᱱᱟ ᱮᱠᱴᱩ ᱫᱷᱮᱭᱟᱱᱟᱜᱼᱟ ᱛᱟᱦᱚᱞᱮ ᱛᱟᱪᱷᱟᱲᱟ ᱢᱟᱲᱟᱝ ᱛᱮᱠᱤ ᱜᱤᱫᱟᱹᱨ ᱡᱟᱦᱟᱸ ᱱᱟᱜ ᱨᱩᱣᱟᱹ ᱦᱟᱹᱥᱩ ᱠᱚ ᱦᱩᱭ ᱵᱟᱲᱟ ᱞᱮᱱ ᱛᱟᱭᱟ ᱥᱟᱜᱮᱛᱤ ᱱᱚᱜᱼᱚᱭ ᱱᱚᱠᱟ ᱟᱫᱚ ᱪᱮᱠᱟᱜ ᱠᱟᱱᱟ ᱢᱟᱱᱮ ᱜᱤᱫᱟᱹᱨ ᱠᱚ ᱡᱩᱫᱤ ᱢᱟᱲᱟᱝ ᱥᱮᱫ ᱪᱟᱲ ᱪᱟᱲ ᱠᱚ ᱨᱩᱣᱟᱹᱜ ᱟᱥᱮ ᱛᱟᱦᱚᱞᱮ ᱠᱷᱟᱱ ᱩᱱᱠᱩ ᱢᱟᱱᱮ ᱟᱡᱚᱢ ᱡᱚᱠᱷᱟᱱ ᱫᱚ ᱴᱷᱤᱠ ᱜᱮ ᱫᱤᱥᱟᱹ ᱛᱟᱦᱮᱱ ᱛᱟᱭᱟ ᱠᱤᱱᱛᱩ ᱠᱤᱪᱷᱩ ᱯᱚᱨᱮ ᱛᱮ ᱪᱤᱠᱟᱹᱜ ᱠᱟᱱᱟ ᱡᱟᱦᱟᱸ ᱛᱤᱱᱟᱹᱜ ᱮ ᱪᱮᱫ ᱞᱮᱱᱟ ᱚᱱᱟ ᱠᱚᱦᱚᱸ ᱚᱱᱮᱠ ᱴᱟᱭ ᱦᱤᱲᱤᱧᱟ ᱟᱫᱚ ᱟᱫᱚ ᱡᱚᱛᱚ ᱵᱮᱱ ᱞᱟᱹᱭᱮᱫᱟ ᱡᱮ ᱯᱟᱹᱦᱤᱞ ᱛᱮ ᱨᱩᱣᱟᱹ ᱵᱟᱲᱟᱜ ᱠᱟᱱ ᱛᱟᱦᱚᱞᱮ ᱦᱳᱭ ᱛᱚ ᱚᱱᱟ ᱦᱚᱛᱮᱫ ᱛᱮᱜᱮ ᱢᱟᱱᱮ ᱯᱟᱲᱦᱟᱣ ᱡᱚᱠᱷᱚᱱ ᱢᱟ ᱴᱷᱤᱠ ᱜᱮᱞᱮ ᱯᱟᱲᱦᱟᱣ ᱮ ᱠᱟᱱ ᱢᱮᱱᱠᱷᱟᱱ ᱫᱤᱥᱟᱹ ᱫᱚᱦᱚ ᱛᱮ ᱮᱠᱴᱩ ᱠᱚᱢᱚᱜ ᱠᱟᱱ ᱛᱟᱭᱟ ᱛᱟᱦᱚᱞᱮ ᱠᱷᱟᱱ ᱮᱠᱴᱩ ᱚᱱᱮ ᱚᱱᱟ ᱫᱤᱥᱟᱹ ᱫᱚᱦᱚ ᱪᱮᱛᱟᱱ ᱮᱠᱴᱩ ᱜᱩᱨᱩᱛᱛᱚ ᱟᱭ ᱞᱮᱠᱷᱟᱱ ᱜᱮ ᱯᱚᱨᱮ ᱵᱟᱨ ᱫᱚ ᱴᱷᱤᱠ ᱩᱱᱤ ᱨᱮᱡᱟᱞᱴ ᱮᱠᱴᱩ ᱱᱟᱢᱵᱟᱨ ᱵᱟᱹᱲᱛᱤᱜ ᱛᱟᱭ ᱜᱮᱭᱟ ᱤᱧᱟᱹᱜ ᱦᱚᱸ ᱯᱟᱹᱛᱭᱟᱹᱣ ᱢᱮᱱᱟᱜᱼᱟ ᱟᱨ ᱚᱱᱠᱟ ᱛᱚ ᱦᱟᱜ ᱵᱟᱝᱞᱮ ᱵᱩᱡᱽ ᱟᱠᱟᱫᱮᱭᱟ ᱢᱟᱱᱮ ᱚᱱᱠᱟ ᱵᱟᱹᱲᱤᱡ ᱥᱚᱵᱷᱟᱵ ᱫᱚ ᱟᱫᱚ ᱚᱱᱮ ᱚᱱᱟ ᱜᱮ ᱢᱟᱱᱮ ᱮᱠᱴᱩ ᱛᱟᱦᱚᱞᱮ ᱴᱷᱤᱠ ᱟᱪᱷᱮ ᱡᱚᱠᱷᱚᱱ ᱟᱵᱮᱱ ᱢᱟᱱᱮ ᱮᱠᱴᱩ ᱠᱚᱢᱯᱮᱞᱮᱱ ᱠᱮᱜᱟ ᱵᱮᱱ ᱟᱞᱮ ᱦᱚᱸ ᱫᱷᱮᱭᱟᱱ ᱨᱮ ᱛᱟᱦᱮᱱ ᱛᱟᱞᱮᱨᱭᱟ ᱡᱟᱛᱮ ᱩᱱᱤ ᱜᱤᱫᱟᱹᱨ ᱪᱮᱛᱟᱱ ᱮᱠᱴᱩ ᱵᱟᱹᱲᱛᱤ ᱥᱚᱢᱳᱭ ᱞᱮ ᱮᱢᱟᱭᱟ ᱡᱟᱛᱮ ᱱᱟᱢᱵᱟᱨ ᱦᱚᱸ ᱵᱷᱟᱜᱮ ᱦᱩᱭᱩᱜ ᱛᱟᱭᱢᱟ ᱥᱮ ᱯᱚᱲᱟᱥᱳᱱᱟ ᱵᱷᱟᱜᱮ ᱦᱩᱭᱩᱜ ᱛᱟᱭᱢᱟ ᱚᱱᱟ ᱞᱮ ᱪᱮᱥᱴᱟᱭᱟ ᱴᱷᱤᱠ ᱜᱮᱭᱟ ᱚᱱᱟ ᱫᱚ ᱠᱚᱱᱳ ᱚᱥᱩ ᱟᱞᱚᱵᱮᱱ ᱪᱤᱱᱛᱟᱹᱭᱩᱟ ᱟᱵᱮᱱ ᱡᱚᱠᱷᱚᱱ ᱯᱟᱹᱛᱭᱟᱹᱣ ᱠᱟᱛᱮ ᱟᱞᱮ ᱤᱥᱠᱩᱞ ᱨᱮᱵᱮᱱ ᱵᱷᱚᱨᱛᱤ ᱟᱠᱟᱫᱮᱭᱟ ᱚᱱᱟ ᱫᱚ ᱟᱞᱮᱭᱟᱜ ᱫᱟᱹᱭᱤᱛᱚ ᱠᱟᱱᱟ ᱩᱱᱤ ᱦᱳᱭ ᱛᱚ ᱱᱤᱭᱟᱹ ᱵᱟᱨ ᱯᱚᱨᱛᱷᱚᱢ ᱥᱤᱢᱤᱥᱴᱟᱨ ᱨᱮ ᱠᱚᱢ ᱱᱟᱢᱵᱟᱨᱮ ᱧᱟᱢ ᱟᱠᱟᱜᱼᱟ ᱢᱮᱱᱠᱷᱟᱱ ᱯᱚᱨᱚ ᱵᱚᱨᱛᱤ ᱥᱤᱢᱤᱥᱴᱟᱨ ᱨᱮ ᱵᱷᱟᱜᱮ ᱱᱟᱢᱵᱟᱨ ᱠᱟᱛᱮ ᱵᱷᱟᱜᱮ ᱨᱮᱡᱟᱞᱴ ᱠᱟᱛᱮ ᱜᱮ ᱜᱤᱫᱟᱹᱨᱮ ᱯᱟᱥᱟ ᱚᱱᱟ ᱱᱤᱭᱟᱹ ᱠᱚᱱᱳ ᱟᱞᱚᱵᱮᱱ ᱪᱤᱱᱛᱟᱹᱭᱟ ᱟᱞᱮ ᱜᱩᱨᱩᱛᱚ ᱠᱟᱛᱮ ᱞᱮ ᱧᱮᱞᱮᱭᱟ

ᱦᱮᱸ ᱛᱚ ᱴᱷᱤᱠ ᱜᱮᱭᱟ ᱜᱚᱢᱠᱮ ᱛᱟᱦᱚᱞᱮ ᱟᱨ ᱡᱟᱦᱟᱸ ᱱᱟᱜ ᱵᱟᱲᱟᱭ ᱛᱮᱱᱟᱜ ᱢᱮᱱᱟᱜᱼᱟ ᱠᱤ ᱚᱱᱟ ᱫᱚ ᱦᱟᱜ ᱜᱩᱨᱩᱛᱚ ᱞᱮ ᱮᱢᱟᱜᱼᱟ ᱠᱳᱱᱳ ᱚᱥᱩᱵᱤᱫᱟ ᱵᱟᱹᱱᱩᱜᱼᱟ ᱦᱮᱸ ᱛᱚ ᱴᱷᱤᱠ ᱜᱮᱭᱟ ᱜᱚᱢᱠᱮ ᱛᱟᱦᱚᱞᱮ ᱦᱮᱸ ᱦᱮᱸ ᱡᱚᱦᱟᱨ ᱜᱮ ᱦᱮᱸ ᱴᱷᱤᱠ ᱟᱪᱷᱮ ᱫᱚᱦᱚᱭ